ᱟᱞᱮ ᱵᱟᱵᱟ ᱛᱟᱠᱚ ᱠᱚ ᱠᱟᱹᱦᱱᱤ ᱜᱚᱲᱚᱢ ᱦᱟᱲᱟᱢ ᱠᱚ ᱠᱟᱹᱦᱱᱤ ᱠᱚ ᱞᱟᱹᱭᱟᱞᱮᱭᱟ ᱵᱟᱵᱟ ᱛᱤᱞᱠᱟᱹ ᱠᱚ ᱦᱩᱭᱮᱱᱟ ᱥᱤᱫᱩ ᱠᱟᱹᱱᱩ ᱦᱩᱭᱱᱟᱭ ᱟᱨ ᱟᱵᱚ ᱫᱷᱩ ᱦᱩᱫᱩᱲ ᱫᱩᱨᱜᱟᱹ ᱠᱚ ᱦᱩᱭᱮᱱᱟ ᱨᱟᱡᱽ ᱠᱚ ᱡᱟᱦᱟᱸ ᱜᱮᱠᱚ ᱛᱟᱦᱮᱸ ᱠᱟᱱᱟ ᱛᱟᱵᱚᱱ ᱟᱵᱚᱨᱮᱱ ᱥᱟᱱᱟᱢᱟᱜ ᱠᱚ ᱞᱟᱹᱭᱟᱜᱞᱮ ᱛᱟᱦᱮᱱᱟᱞᱮ ᱟᱫᱚ ᱚᱱᱟᱢᱟ ᱩᱱᱠᱩ ᱢᱟ ᱟᱵᱚ ᱤᱝᱨᱮᱡᱽ ᱥᱟᱣ ᱠᱚ ᱞᱟᱹᱲᱦᱟᱹᱭ ᱠᱟᱱ ᱛᱟᱦᱮᱸᱫ ᱥᱮ ᱮᱱᱠᱷᱟᱱ ᱟᱫᱚ ᱵᱟᱵᱟ ᱛᱤᱞᱠᱟᱹ ᱢᱟ ᱚᱱᱠᱟ ᱠᱚ ᱜᱚᱡ ᱠᱮᱫᱮᱭᱟ ᱢᱟᱱᱮ ᱟᱵᱚᱣᱟᱜ ᱦᱚᱸ ᱡᱤᱵᱚᱱ ᱠᱷᱟᱨᱟᱯ ᱜᱮ ᱵᱩᱡᱷᱟᱹᱣ ᱮᱱᱟ ᱟᱫᱚ ᱟᱵᱚ ᱚᱱᱟ ᱞᱟᱹᱜᱤᱫ ᱛᱮ ᱱᱤᱛᱳᱜ ᱩᱱᱠᱩ ᱥᱟᱶᱛᱮ ᱟᱵᱚ ᱩᱱᱠᱩ ᱤᱭᱟᱹᱛᱮ ᱟᱵᱚᱣᱟᱜ ᱧᱩᱛᱩᱢ ᱦᱚᱸᱵᱚ ᱫᱚᱦᱚᱭᱮᱫᱟ ᱩᱱᱠᱩ ᱦᱚᱸ ᱱᱤᱛᱳᱜ ᱵᱚᱱ ᱟᱵᱚ ᱵᱚᱱ ᱢᱟᱱᱟᱣᱮᱫ ᱠᱚᱜᱮᱭᱟ ᱱᱤᱛᱳᱜ ᱪᱮᱫ ᱞᱟᱹᱜᱤᱫ ᱪᱮᱫ ᱞᱮᱠᱟᱛᱮ ᱟᱵᱚ ᱤᱝᱨᱮᱡᱽ ᱦᱚᱲ ᱥᱟᱣ ᱵᱚᱱ ᱞᱟᱹᱲᱦᱟᱹᱭᱟ ᱚᱱᱟ ᱵᱚᱱ ᱠᱩᱨᱩᱢᱩᱴᱩᱭ ᱢᱟ ᱱᱤᱛᱳᱜ ᱫᱚ ᱚᱱᱟ ᱞᱟᱹᱜᱤᱫ ᱟᱵᱚ ᱫᱚ ᱱᱤᱛᱳᱜ ᱱᱚᱜᱼᱚᱭ ᱱᱚᱣᱟ ᱵᱚᱱ ᱚᱰᱚᱠ ᱠᱟᱜᱼᱟ ᱮᱱᱠᱷᱟᱱ ᱟᱵᱚ ᱫᱚ ᱱᱚᱣᱟ ᱵᱚᱱ ᱤᱭᱟᱹ ᱠᱮᱫ ᱠᱷᱟᱱ ᱫᱚ ᱱᱩᱠᱩ ᱡᱷᱚᱛᱚ ᱵᱚᱱ ᱟᱵᱚᱣᱟᱜ ᱤᱭᱟᱹ ᱨᱮᱵᱚᱱ ᱟᱹᱜᱩ ᱫᱟᱲᱮᱭᱟᱠᱚᱣᱟ ᱟᱨ ᱵᱟᱠᱷᱟᱱ ᱫᱚ ᱟᱵᱚ ᱫᱚ ᱡᱷᱚᱛᱚᱣᱟᱜ ᱵᱟᱠᱷᱟᱱ ᱠᱚ ᱨᱮᱡ ᱪᱟᱵᱟ ᱩᱛᱟᱹᱨ ᱵᱚᱱᱟ ᱟᱵᱚ ᱦᱚᱲ ᱦᱚᱸᱠᱚ ᱜᱚᱡ ᱵᱚᱱᱟ ᱟᱨ ᱟᱵᱚᱣᱟᱜ ᱡᱟᱭᱜᱟ ᱦᱚᱸᱠᱚ ᱨᱮᱡ ᱵᱚᱱᱟ ᱚᱱᱟ ᱞᱟᱹᱜᱤᱫ ᱟᱵᱚ ᱱᱤᱛᱳᱜ ᱯᱩᱨᱟᱹ ᱠᱩᱨᱩᱢᱩᱴᱩᱭ ᱢᱟ ᱛᱟᱵᱚᱱ ᱠᱩᱨᱩᱢᱩᱴᱩ ᱞᱮᱠᱷᱟᱱ ᱵᱚᱱ ᱟᱵᱚ ᱟᱵᱚᱜᱮ ᱢᱟᱱᱮ ᱵᱟᱧᱪᱟᱣ ᱨᱮᱵᱚᱱ ᱛᱟᱦᱮᱱᱟ ᱡᱤᱣᱤᱫ ᱨᱮᱵᱚᱱ ᱛᱟᱦᱮᱱᱟ ᱟᱵᱚ ᱫᱚ ᱱᱤᱛᱳᱜ ᱡᱩᱫᱤ ᱟᱵᱚ ᱱᱚᱣᱟ ᱡᱩᱫᱤ ᱵᱟᱵᱚ ᱠᱩᱨᱩᱢᱩᱴᱩᱭᱮᱜᱼᱟ ᱮᱱᱠᱷᱟᱱ ᱫᱚ ᱢᱟᱲᱟᱝ ᱤᱭᱟᱹᱨᱮ ᱱᱟᱜ ᱟᱵᱚ ᱫᱚ ᱢᱟᱱᱮ ᱜᱤᱫᱽᱨᱟᱹ ᱯᱤᱫᱽᱨᱟᱹᱣᱟᱜ ᱦᱚᱸ ᱟᱵᱚ ᱫᱚᱵᱚᱱ ᱤᱭᱟᱹ ᱜᱮᱵᱚᱱ ᱪᱟᱵᱟ ᱠᱟᱜ ᱠᱟᱱᱟ ᱛᱟᱵᱚᱱ ᱩᱱᱠᱩᱣᱟᱜ ᱫᱚ ᱪᱮᱫ ᱦᱚᱸ ᱵᱟᱠᱚ ᱪᱤᱠᱟᱹ ᱫᱟᱲᱮᱭᱟᱜᱼᱟ ᱜᱤᱫᱽᱨᱟᱹ ᱫᱚ ᱟᱵᱚ ᱱᱤᱛᱳᱜ ᱨᱮ ᱡᱩᱫᱤ ᱱᱚᱣᱟ ᱠᱚ ᱵᱟᱵᱚ ᱠᱩᱨᱩᱢᱩᱴᱩᱭᱟ ᱤᱱᱟᱹ ᱠᱷᱟᱱ ᱜᱤᱫᱽᱨᱟᱹ ᱫᱚ ᱛᱟᱭᱚᱢ ᱵᱤᱫᱟᱹᱞ ᱫᱚ ᱪᱮᱫ ᱠᱚ ᱪᱤᱠᱟᱹᱭᱟ ᱪᱮᱫ ᱵᱟᱝᱟ ᱚᱠᱟ ᱠᱚ ᱫᱟᱬᱟᱱᱟ ᱚᱠᱟ ᱠᱚ ᱵᱟᱠᱚ ᱪᱤᱠᱟᱹᱭᱟ ᱚᱱᱟ ᱦᱚᱸ ᱵᱟᱵᱚ ᱴᱷᱤᱠᱟᱹ ᱫᱟᱲᱮᱭᱟᱜ ᱠᱟᱱᱟ ᱱᱤᱛᱳᱜ ᱫᱚ ᱟᱵᱚ ᱫᱚ ᱱᱤᱛᱳᱜ ᱡᱩᱫᱤ ᱱᱚᱣᱟ ᱵᱚᱱ ᱟᱵᱚ ᱵᱚᱱ ᱠᱟᱯᱡᱟᱠᱮᱜᱼᱟ ᱤᱱᱟᱹ ᱠᱷᱟᱱ ᱫᱚ ᱟᱵᱚ ᱴᱷᱮᱱ ᱡᱷᱚᱛᱚᱣᱟᱜ ᱦᱚᱠ ᱵᱚᱱ ᱧᱟᱢ ᱫᱟᱲᱮᱭᱟᱜᱼᱟ